ᱤᱧᱟᱹᱜ ᱴᱚᱴᱷᱟ ᱨᱮ ᱨᱚᱲ ᱨᱚᱯᱚᱲ ᱞᱟᱹᱜᱤᱫ ᱯᱟᱹᱨᱥᱤ ᱫᱚ ᱟᱭᱢᱟ ᱜᱮ ᱢᱮᱱᱟᱜᱼᱟ ᱱᱚᱶᱟ ᱴᱚᱴᱷᱟ ᱨᱮᱱ ᱦᱚᱲ ᱠᱚᱫᱚ ᱟᱹᱰᱤ ᱞᱮᱠᱟᱱᱟᱜ ᱛᱮᱠᱚ ᱨᱚᱲᱟ ᱡᱮᱞᱮᱠᱟ ᱦᱤᱱᱫᱤ ᱛᱮ ᱤᱝᱞᱤᱥ ᱛᱮ ᱟᱨ ᱥᱟᱱᱛᱟᱲ ᱛᱮ ᱵᱟᱝᱞᱟ ᱠᱚᱛᱮ ᱠᱚ ᱨᱚᱲᱟ ᱢᱮᱱᱠᱷᱟᱱ ᱤᱧᱫᱩᱧ ᱞᱟᱹᱭᱟ ᱡᱚᱛᱚ ᱞᱮᱠᱟᱱᱟᱜ ᱯᱟᱹᱨᱥᱤ ᱜᱮ ᱥᱮᱲᱟ ᱫᱚ ᱞᱟᱹᱠᱛᱤ ᱠᱟᱱᱟ ᱱᱩᱠᱩ ᱫᱚ ᱟᱨᱚ ᱥᱮᱲᱟ ᱞᱟᱹᱜᱤᱫ ᱫᱚ ᱡᱚᱛᱚ ᱯᱟᱹᱨᱥᱤ ᱜᱮᱠᱚ ᱥᱮᱲᱟᱭᱟ ᱤᱛᱩᱱ ᱟᱥᱟᱲᱟ ᱠᱚ ᱠᱚ ᱪᱟᱞᱟᱜ ᱜᱮᱭᱟ ᱢᱮᱱᱠᱷᱟᱱ ᱱᱮᱛᱟᱨ ᱠᱚ ᱡᱩᱭᱟᱹᱱ ᱠᱚᱲᱟ ᱠᱩᱲᱤ ᱠᱚᱫᱚ ᱟᱭᱩ ᱟᱲᱟᱝ ᱛᱮ ᱨᱚᱲ ᱫᱚᱠᱚ ᱞᱟᱡᱟᱜ ᱠᱟᱱᱟ ᱢᱮᱱᱠᱷᱟᱱ ᱪᱮᱫᱟᱜ ᱟᱢᱟᱜ ᱟᱭᱩ ᱟᱲᱟᱝ ᱜᱮᱛᱟᱢ ᱟᱢᱟᱜ ᱜᱚᱨᱚᱵᱽ ᱟᱢᱟᱜ ᱩᱯᱨᱩᱢ ᱟᱢᱟᱜ ᱟᱭᱳ ᱟᱲᱟᱝ ᱡᱩᱫᱤ ᱟᱢ ᱵᱟᱢ ᱥᱮᱲᱟᱭᱟ ᱛᱟᱦᱚᱞᱮ ᱟᱢ ᱫᱚ ᱩᱯᱨᱩᱢ ᱥᱮ ᱥᱟᱶᱛᱟ ᱨᱮᱱ ᱥᱮ ᱡᱟᱹᱛ ᱨᱮᱱ ᱦᱚᱲ ᱫᱚ ᱟᱢ ᱫᱚ ᱵᱟᱢ ᱛᱟᱦᱮᱸᱱᱟ ᱚᱱᱟᱛᱮ ᱜᱩᱨᱩ ᱜᱚᱢᱠᱮ ᱞᱟᱹᱭᱟᱠᱟᱫᱟ ᱡᱟᱱᱟᱢ ᱟᱭᱳᱭ ᱨᱮᱜᱮᱡᱽ ᱨᱮᱦᱚᱸ ᱩᱱ ᱩᱱᱤᱜᱮᱭ ᱦᱟᱨᱣᱟ ᱡᱟᱱᱟᱢ ᱨᱚᱲ ᱫᱚ ᱱᱤᱫᱷᱟᱹ ᱨᱮᱦᱚᱸ ᱚᱱᱟ ᱛᱮᱜᱮ ᱢᱟᱨᱟᱝ ᱟ ᱡᱟᱱᱟᱢ ᱟᱲᱟᱝ ᱛᱮᱜᱮᱢ ᱢᱟᱨᱟᱝ ᱚᱜᱼᱟ ᱡᱟᱱᱟᱢ ᱟᱲᱟᱝ ᱛᱮᱢ ᱨᱚᱲ ᱞᱮᱠᱷᱟᱱ ᱟᱢ ᱟᱹᱰᱤ ᱱᱟᱜᱟᱢ ᱨᱮᱭᱟᱜ ᱠᱟᱛᱷᱟ ᱠᱚᱦᱚᱸᱢ ᱥᱮᱲᱟ ᱫᱟᱲᱮᱭᱟᱜᱼᱟ ᱥᱟᱶᱦᱮᱫ ᱠᱚᱦᱚᱢ ᱪᱟᱨᱪᱟ ᱞᱮᱠᱷᱟᱱ ᱟᱢᱟᱜ ᱡᱟᱹᱛ ᱟᱢᱟᱜ ᱥᱟᱶᱛᱟ ᱞᱟᱦᱟ ᱥᱮᱫ ᱮᱢ ᱤᱫᱤ ᱫᱟᱲᱮᱭᱟᱜᱼᱟ ᱟᱨᱮᱢ ᱪᱟᱨᱪᱟᱣ ᱞᱮᱠᱷᱟᱱ ᱡᱚᱛᱚ ᱞᱮᱠᱟᱱᱟᱜ ᱠᱟᱛᱷᱟ ᱠᱚᱜᱮᱢ ᱪᱮᱫᱟ ᱤᱧ ᱫᱚ ᱵᱟᱹᱧ ᱢᱮᱱᱮᱫᱟ ᱮᱴᱟᱜ ᱯᱟᱹᱨᱥᱤ ᱠᱚᱫᱚ ᱟᱞᱚᱢ ᱪᱮᱫᱟ ᱯᱟᱹᱨᱥᱤ ᱫᱚ ᱡᱚᱛᱚ ᱠᱚᱜᱮ ᱪᱮᱫ ᱞᱟᱹᱠᱟᱛᱤ ᱠᱟᱱᱟ ᱚᱱᱟᱛᱤᱧ ᱞᱟᱹᱭᱟ ᱡᱟᱱᱟᱢ ᱟᱲᱟᱝ ᱫᱚ ᱡᱚᱛᱚ ᱠᱷᱚᱱ ᱢᱟᱨᱟᱝ ᱛᱮᱥᱮᱲᱟ ᱞᱟᱹᱠᱟᱛᱤ ᱠᱟᱱᱟ